ᱚᱱᱟ ᱠᱷᱮᱞᱳᱰ ᱫᱚ ᱦᱩᱭᱩᱜ ᱠᱟᱱᱟ ᱚᱱᱮ ᱟᱵᱚ ᱥᱟᱱᱛᱟᱲ ᱠᱚ ᱢᱚᱫᱽᱫᱷᱮ ᱨᱮᱜᱮ ᱠᱷᱮᱞᱳᱰ ᱫᱚ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱪᱮᱫᱟᱜ ᱥᱮ ᱠᱷᱮᱞᱳᱰ ᱤᱫᱤ ᱞᱮᱠᱷᱟᱱ ᱥᱚᱨᱤᱨ ᱥᱟᱥᱛᱷᱚ ᱥᱚᱵᱽ ᱥᱚᱢᱚᱭ ᱵᱷᱟᱜᱮ ᱛᱟᱦᱮᱱᱟ ᱮᱵᱚᱝ ᱟᱵᱚᱨᱮᱱ ᱦᱟᱯᱲᱟᱢ ᱦᱟᱯᱮᱱ ᱫᱤᱱ ᱨᱮᱱ ᱜᱤᱫᱽᱨᱟᱹ ᱠᱚ ᱥᱟᱱᱟᱢ ᱠᱚᱜᱮ ᱢᱟᱱᱮ ᱠᱷᱮᱞᱳᱰ ᱢᱤᱫᱴᱮᱱ ᱨᱟᱹᱥᱠᱟᱹ ᱨᱮᱱᱟᱜ ᱡᱤᱱᱤᱥ ᱱᱚᱣᱟ ᱠᱚ ᱠᱷᱮᱞ ᱫᱤᱠ ᱫᱤᱭᱮ ᱫᱚ ᱟᱵᱚᱣᱟᱝ ᱡᱟᱦᱟᱸ ᱥᱚᱨᱤᱨ ᱪᱚᱨᱪᱟ ᱨᱮᱱᱟᱜ ᱵᱮᱯᱟᱨ ᱠᱚ ᱠᱟᱱᱟ ᱟᱨ ᱥᱚᱨᱤᱨ ᱪᱚᱨᱪᱟ ᱞᱮᱠᱷᱟᱱ ᱦᱚᱲᱢᱚ ᱠᱚ ᱥᱚᱵᱽ ᱥᱚᱢᱚᱭ ᱴᱷᱤᱠ ᱴᱷᱟᱠ ᱜᱮ ᱛᱟᱦᱮᱱᱟ ᱚᱱᱟ ᱦᱚᱛᱮᱡ ᱛᱮ ᱥᱚᱨᱤᱨ ᱢᱟᱱᱮ ᱠᱷᱮᱞᱟ ᱫᱷᱩᱞᱟ ᱫᱚ ᱮᱠᱟᱱᱛᱚᱜᱮ ᱯᱨᱚᱭᱳᱡᱚᱱ ᱵᱤᱵᱷᱤᱱᱱᱚ ᱨᱚᱠᱚᱢ ᱨᱳᱜᱽ ᱡᱤᱵᱟᱱᱩ ᱠᱷᱚᱱ ᱚᱸᱰᱮ ᱢᱩᱠᱛᱤ ᱧᱟᱢᱚᱜ ᱜᱮᱭᱟ ᱧᱟᱢᱚᱜᱼᱟ ᱥᱚᱨᱤᱨ ᱪᱚᱨᱪᱟ ᱫᱚ ᱮᱠᱟᱱᱛᱚ ᱚᱵᱚᱥᱥᱚᱭ ᱜᱮ ᱠᱷᱩᱵᱽ ᱫᱚᱨᱠᱟᱨ ᱢᱮᱱᱟᱜ ᱟᱠᱟᱫᱟ ᱟᱵᱚ ᱡᱮᱢᱚᱱ ᱱᱚᱜ ᱚᱭ ᱡᱮ ᱠᱷᱮᱞᱟ ᱫᱷᱩᱞᱟ ᱦᱚᱪᱚᱭ ᱫᱟᱵᱚᱱ ᱠᱷᱮᱞᱟ ᱫᱷᱩᱞᱟ ᱢᱟᱫᱽᱫᱷᱚᱢ ᱨᱮ ᱟᱹᱰᱤ ᱨᱟᱹᱥᱠᱟᱹ ᱥᱟᱞᱟᱜ ᱵᱚᱱ ᱠᱷᱮᱞ ᱦᱚᱪᱚᱭ ᱫᱟ ᱢᱤᱫᱴᱮᱱ ᱯᱚᱨᱚᱵᱽ ᱞᱮᱠᱟ ᱜᱮᱵᱚᱱ ᱮᱛᱚᱦᱚᱵᱟ ᱠᱷᱮᱞᱟ ᱫᱷᱩᱞᱟ ᱫᱚ ᱠᱷᱩᱵᱽ ᱜᱮ ᱞᱟᱹᱠᱛᱤᱭᱟᱱᱟ ᱟᱨ ᱱᱚᱣᱟ ᱢᱚᱫᱽᱫᱷᱮᱨᱮ ᱫᱤᱥ ᱦᱩᱫᱤᱥ ᱟᱹᱜᱩ ᱞᱮᱠᱷᱟᱱ ᱫᱚ ᱡᱟᱦᱟᱸᱭ ᱠᱚ ᱯᱟᱹᱴᱷᱣᱟᱹ ᱠᱚ ᱯᱚᱲᱟ ᱥᱩᱱᱟᱹᱭ ᱫᱟ ᱥᱩᱢᱟᱹᱭ ᱨᱮ ᱢᱤᱫ ᱜᱷᱟᱲᱤᱡ ᱠᱷᱮᱞᱟ ᱫᱷᱩᱞᱟ ᱮᱠᱟᱱᱛᱚ ᱞᱟᱹᱠᱛᱤ ᱢᱮᱱᱟᱜ ᱠᱟᱫᱟ ᱛᱟᱦᱞᱮ ᱯᱟᱹᱴᱷᱣᱟᱹ ᱟᱜ ᱢᱚᱱᱚᱡᱳᱜᱽ ᱡᱟᱦᱟᱱ ᱠᱟᱹᱢᱤ ᱨᱮᱜᱮ ᱢᱚᱱᱚᱡᱳᱜᱽ ᱦᱮᱡ ᱥᱮᱴᱮᱨᱚᱜᱼᱟ ᱵᱷᱟᱜᱮ ᱵᱷᱟᱵᱽ ᱛᱮ ᱠᱟᱹᱢᱤ ᱯᱟᱨᱚᱢᱚᱜᱼᱟ ᱱᱚᱝᱠᱟ ᱞᱮᱠᱟᱜᱮ ᱢᱚᱱᱮ ᱦᱩᱭᱩᱜ ᱠᱟᱱᱟ ᱠᱷᱮᱞᱟ ᱫᱷᱩᱞᱟᱹ ᱫᱚ ᱟᱵᱚ ᱡᱮᱦᱮᱛᱩ ᱵᱷᱟᱨᱚᱛ ᱥᱚᱨᱠᱟᱨ ᱪᱟᱹᱞᱩᱣᱟᱠᱟᱫᱟᱭ ᱵᱟ ᱫᱤᱥᱚᱢ ᱨᱮᱜᱮ ᱢᱮᱱᱟᱜ ᱠᱟᱫᱟ ᱡᱚᱛᱚ ᱫᱤᱥᱚᱢ ᱨᱮᱜᱮ ᱢᱮᱱᱟᱜ ᱠᱟᱫᱟ ᱠᱷᱮᱞᱟ ᱫᱷᱩᱞᱟᱹ ᱫᱚ ᱢᱮᱱᱟᱜ ᱠᱟᱫᱟ ᱱᱤᱭᱟᱹ ᱫᱚ ᱠᱟᱨᱚᱱ ᱜᱮ ᱡᱟᱛᱮ ᱠᱷᱮᱞᱟ ᱫᱷᱩᱞᱟ ᱠᱟᱛᱮᱫ ᱥᱟᱱᱟᱢ ᱠᱚᱜᱮ ᱱᱚᱣᱟ ᱠᱚ ᱨᱮᱫᱚ ᱚᱨᱡᱚᱱ ᱦᱚᱸ ᱜᱟᱱᱚᱜᱼᱟ ᱴᱟᱠᱟ ᱯᱚᱭᱥᱟ ᱦᱚᱸᱠᱚ ᱚᱨᱡᱚᱱ ᱫᱟᱲᱮᱭᱟᱜᱼᱟ ᱡᱟᱦᱟᱸᱭ ᱵᱷᱟᱜᱮ ᱴᱷᱤᱠᱮ ᱠᱷᱮᱞ ᱫᱟᱲᱮᱭᱟᱜᱼᱟ ᱫᱤᱥᱚᱢ ᱨᱮ ᱠᱷᱮᱞ ᱧᱮᱞ ᱧᱟᱢ ᱨᱮᱱᱟᱜ ᱫᱟᱣ ᱦᱚᱸᱭ ᱧᱟᱢ ᱫᱟᱲᱮᱭᱟᱜᱼᱟ ᱱᱚᱝᱠᱟ ᱞᱮᱠᱟ ᱡᱟᱦᱟᱸᱭ ᱵᱷᱟᱜᱮ ᱴᱷᱤᱠ ᱛᱮ ᱢᱟᱱᱮ ᱠᱷᱮᱞᱮ ᱥᱮᱬᱟ ᱫᱟᱲᱮᱭᱟᱜᱼᱟ ᱱᱤᱭᱟᱹ ᱦᱤᱸᱥᱟᱹᱵᱽ ᱛᱮ ᱠᱷᱮᱞᱟ ᱫᱷᱩᱞᱟ ᱫᱚ ᱦᱚᱲ ᱴᱷᱮᱱ ᱥᱚᱢᱟᱡᱽ ᱨᱮ ᱢᱤᱫᱴᱮᱱ ᱚᱝᱜᱚ ᱠᱟᱱ ᱜᱮᱭᱟ ᱠᱷᱮᱞᱟ ᱫᱷᱩᱞᱟ ᱫᱚ